ᱟᱵᱚ ᱱᱮᱛᱟᱨ ᱠᱩᱥᱚᱝᱥᱠᱟᱨ ᱛᱟᱭᱚᱢ ᱨᱮ ᱫᱚᱦᱚ ᱠᱟᱛᱮ ᱟᱭᱢᱟ ᱵᱚᱱ ᱞᱟᱦᱟ ᱪᱟᱞᱟᱣ ᱠᱟᱱᱟ ᱡᱚᱛᱚ ᱜᱮ ᱴᱮᱠᱱᱳᱞᱚᱡᱤ ᱨᱮᱭᱟᱜ ᱛᱟᱭᱚᱢ ᱛᱮ ᱟᱵᱚ ᱡᱚᱛᱚᱜᱮ ᱡᱚᱛᱚ ᱠᱟᱹᱢᱤ ᱨᱮᱜᱮ ᱱᱮᱛᱟᱨ ᱴᱮᱠᱱᱳᱞᱚᱡᱤ ᱨᱮᱱᱟᱜ ᱯᱨᱚᱵᱷᱟᱵ ᱵᱚᱱ ᱧᱮᱞᱧᱟᱢ ᱮᱫᱟ ᱱᱮᱛᱟᱨ ᱡᱮᱢᱚᱱ ᱡᱟᱦᱟᱱ ᱠᱟᱢᱤ ᱨᱮᱜᱮ ᱮᱸᱜ ᱠᱚᱢᱯᱤᱭᱩᱴᱟᱨ ᱠᱚ ᱥᱮ ᱡᱟᱦᱟᱸᱥᱮᱡ ᱪᱟᱞᱟᱜ ᱞᱟᱹᱜᱤᱫ ᱜᱟᱹᱰᱤ ᱠᱚᱵᱚᱱ ᱩᱥᱟᱹᱨᱟᱭ ᱠᱟᱹᱢᱤ ᱛᱮ ᱚᱱᱟ ᱠᱚᱜᱮ ᱵᱚᱱ ᱥᱟᱵ ᱫᱚᱦᱚᱭᱮᱫᱟ ᱤᱧᱟᱹᱜ ᱡᱤᱭᱚᱱ ᱨᱮᱦᱚᱸ ᱴᱮᱠᱱᱳᱞᱚᱡᱤ ᱫᱚ ᱟᱭᱢᱟ ᱞᱮᱠᱟᱛᱮᱭ ᱥᱩᱵᱤᱫᱟᱭ ᱮᱢᱟᱠᱟᱫᱟ ᱟᱨ ᱱᱮᱛᱟᱨ ᱦᱚᱸᱭ ᱮᱢᱚᱜ ᱠᱟᱱ ᱜᱮᱭᱟ ᱟᱵᱚ ᱥᱮᱫᱟᱭ ᱠᱟᱜᱚᱡ ᱠᱚᱞᱚᱢ ᱛᱮ ᱪᱤᱴᱷᱤ ᱠᱚᱵᱚᱱ ᱠᱳᱞ ᱚᱞᱮᱫ ᱛᱟᱦᱮᱱᱟ ᱡᱟᱦᱟᱸᱱ ᱥᱟᱸᱫᱮᱥ ᱠᱚᱵᱚᱱ ᱠᱳᱞᱮᱫ ᱛᱟᱦᱮᱸᱱᱟ ᱱᱮᱛᱟᱨ ᱴᱮᱠᱱᱳᱞᱚᱡᱤ ᱨᱮᱭᱟᱜ ᱡᱩᱜᱽᱛᱮ ᱚᱱᱟ ᱡᱤᱱᱤᱥ ᱟᱹᱰᱤ ᱛᱟᱲᱟᱛᱟᱲᱤ ᱦᱩᱭᱩᱜ ᱠᱟᱱᱟ ᱱᱮᱛᱟᱨ ᱯᱷᱳᱱ ᱵᱚᱱ ᱵᱮᱵᱷᱟᱨᱮᱫᱟ ᱯᱷᱳᱱ ᱛᱟᱞᱟᱛᱮ ᱡᱟᱦᱟᱸᱱᱟᱜ ᱞᱟᱹᱭ ᱥᱟᱸᱫᱮᱥ ᱠᱚᱦᱚᱸᱵᱚᱱ ᱠᱩᱞᱫᱟ ᱠᱩᱞ ᱫᱟᱲᱮᱣᱟᱠᱚ ᱠᱟᱱᱟ ᱚᱱᱠᱟ ᱜᱮ ᱯᱷᱳᱩᱱ ᱟᱵᱚᱣᱟᱜ ᱡᱤᱵᱚᱱ ᱨᱮᱦᱚᱸ ᱟᱭᱢᱟ ᱥᱩᱵᱤᱫᱷᱟᱭ ᱮᱢᱚᱜ ᱠᱟᱱᱟ ᱚᱱᱠᱟᱜᱮ ᱪᱟᱥ ᱠᱟᱹᱢᱤ ᱠᱚᱨᱮ ᱦᱚᱸ ᱥᱮ ᱥᱠᱩᱞ ᱠᱚᱞᱮᱡ ᱠᱚᱨᱮ ᱦᱚᱸ ᱥᱮ ᱡᱟᱦᱟᱸᱥᱮᱡ ᱪᱟᱞᱟᱜ ᱮᱢᱟᱱ ᱠᱚᱨᱮ ᱦᱚᱸ ᱟᱵᱚ ᱴᱮᱠᱱᱳᱞᱚᱡᱤ ᱜᱮᱵᱚᱱ ᱠᱚᱭᱚᱜ ᱠᱟᱜ ᱠᱟᱱᱟ ᱨᱩᱣᱟᱹ ᱦᱟᱹᱥᱩᱜ ᱨᱮᱦᱚᱸ ᱟᱵᱚᱱ ᱦᱟᱸᱥᱯᱤᱴᱟᱞ ᱨᱮ ᱰᱟᱠᱴᱟᱨ ᱠᱚᱴᱷᱮᱡ ᱦᱚᱸᱵᱚᱱ ᱟᱨᱦᱚᱸ ᱱᱟᱣᱟ ᱡᱟᱦᱟᱸᱞᱮᱠᱟᱛᱮ ᱪᱤᱠᱤᱛᱥᱟ ᱦᱩᱭᱩᱜ ᱢᱟ ᱥᱮ ᱟᱨᱦᱚᱸ ᱱᱟᱣᱟ ᱪᱤᱠᱤᱛᱥᱟ ᱨᱮᱭᱟᱜ ᱡᱟᱦᱟᱸ ᱠᱚ ᱡᱟᱹᱨᱩᱲᱟ ᱚᱱᱟ ᱠᱚ ᱟᱨᱦᱚᱸ ᱵᱚᱱ ᱰᱷᱮᱨ ᱰᱷᱮᱨ ᱵᱚᱱ ᱠᱷᱚᱡᱚᱜ ᱠᱟᱱᱟ ᱥᱠᱩᱞ ᱨᱮᱦᱚᱸ ᱡᱮᱢᱚᱱ ᱞᱟᱦᱟ ᱫᱚ ᱚᱱᱠᱟ ᱯᱮᱱ ᱛᱮᱥᱮ ᱠᱟᱜᱚᱡ ᱠᱚᱞᱚᱢ ᱨᱮ ᱚᱞ ᱛᱮᱜᱮ ᱵᱚᱱ ᱚᱞᱮᱫ ᱛᱟᱦᱮᱸᱱᱟ ᱱᱮᱛᱟᱨ ᱫᱚ ᱚᱱᱟ ᱡᱟᱭᱜᱟ ᱨᱮ ᱠᱚᱢᱯᱭᱩᱴᱟᱨ ᱦᱮᱡ ᱠᱟᱱᱟ ᱡᱟᱦᱟᱸ ᱫᱚ ᱟᱵᱚ ᱴᱟᱭᱤᱯ ᱠᱟᱛᱮ ᱵᱚᱱ ᱚᱞᱮᱫᱟ ᱥᱮ ᱤᱱᱪᱟᱨᱱᱮᱴ ᱢᱟᱫᱽᱫᱷᱚᱢ ᱛᱮ ᱚᱱᱟ ᱚᱞ ᱮᱴᱟᱜ ᱡᱟᱭᱜᱟ ᱨᱮᱦᱚᱸ ᱵᱚᱱ ᱠᱳᱞ ᱫᱟᱲᱮᱭᱟᱜ ᱠᱟᱱᱟ ᱪᱟᱥ ᱠᱚᱨᱮ ᱠᱟᱹᱢᱤ ᱠᱚᱨᱮ ᱦᱚᱸ ᱥᱮᱫᱟᱭ ᱰᱟᱝᱨᱟ ᱠᱚᱛᱮ ᱱᱟᱦᱮᱞ ᱡᱚᱲᱟᱣ ᱠᱟᱛᱮ ᱠᱚ ᱠᱟᱹᱢᱤᱭᱮᱫ ᱛᱟᱦᱮᱸᱱᱟ ᱱᱮᱛᱟᱨ ᱚᱱᱟ ᱡᱟᱭᱜᱟ ᱨᱮ ᱵᱚᱱ ᱴᱨᱟᱠᱴᱟᱨ ᱛᱮᱵᱚᱱ ᱪᱟᱥᱟᱭᱫᱟ ᱟᱵᱟᱨ ᱱᱟᱣᱟᱼᱱᱟᱣᱟ ᱴᱮᱠᱱᱳᱞᱚᱡᱤ ᱤᱭᱩᱡ ᱠᱟᱛᱮ ᱚᱱᱟ ᱠᱚᱵᱚᱱ ᱞᱟᱦᱟ ᱤᱫᱤᱭᱫᱟ ᱡᱟᱦᱟᱸᱥᱮᱡ ᱥᱟᱺᱜᱤᱧ ᱫᱤᱥᱚᱢ ᱨᱮ ᱠᱷᱚᱵᱚᱨ ᱠᱳᱞ ᱥᱮ ᱪᱟᱞᱟᱣ ᱞᱟᱹᱜᱤᱫ ᱫᱚ ᱥᱮᱫᱟᱭ ᱫᱚ ᱥᱟᱭᱠᱮᱞ ᱛᱮ ᱥᱮ ᱮᱴᱟᱜ ᱛᱟᱲᱟᱢ ᱜᱟᱹᱰᱤ ᱛᱮᱵᱚᱱ ᱪᱟᱞᱟᱜ ᱠᱟᱱ ᱛᱟᱦᱮᱸᱱᱟ ᱱᱮᱛᱟᱨ ᱚᱱᱟ ᱡᱟᱭᱜᱟ ᱨᱮ ᱥᱩᱱᱩᱢ ᱜᱟᱹ ᱰᱤ ᱵᱚᱱ ᱵᱮᱵᱚᱦᱟᱨᱫᱟ ᱱᱚᱝᱠᱟ ᱤᱧᱟᱹᱜ ᱡᱤᱵᱚᱱ ᱨᱮᱦᱚᱸ ᱟᱭᱢᱟ ᱵᱚᱫᱚᱞ ᱦᱮᱡ ᱟᱠᱟᱱᱟ ᱚᱱᱟ ᱠᱚ ᱵᱚᱫᱚᱞ ᱫᱚ ᱡᱚᱛᱚ ᱱᱤᱭᱟᱹ ᱴᱮᱠᱱᱳᱞᱚᱡᱤ ᱠᱷᱟᱹᱛᱤᱨ ᱜᱮ ᱟᱨ ᱱᱤᱭᱟᱹ ᱴᱮᱠᱱᱳᱞᱚᱡᱤ ᱱᱮᱛᱟᱨ ᱫᱤᱱᱼᱫᱤᱱ ᱟᱨᱦᱚᱸ ᱞᱟᱦᱟ ᱥᱮᱡ ᱪᱟᱞᱟᱜ ᱠᱟᱱᱟ ᱟᱵᱚ ᱞᱮᱠᱟᱱ ᱟᱭᱢᱟ ᱯᱟᱹᱴᱷᱩᱣᱟᱹ ᱠᱚᱦᱚᱸ ᱱᱤᱭᱟᱹ ᱠᱚ ᱴᱮᱠᱱᱳᱞᱚᱡᱤ ᱥᱚᱢᱯᱚᱨᱠᱮ ᱠᱚ ᱯᱟᱲᱦᱟᱣᱮᱫᱟ ᱚᱱᱟ ᱪᱤᱠᱟᱹᱛᱮ ᱞᱟᱦᱟ ᱪᱟᱞᱟᱜᱼᱟ ᱚᱱᱟ ᱵᱟᱨᱮᱛᱮᱦᱚᱸ ᱠᱚ ᱠᱟᱢᱤᱭᱮᱫᱟ ᱢᱮᱱᱠᱷᱟᱱ ᱱᱤᱭᱟᱹ ᱴᱮᱠᱱᱳᱞᱚᱡᱤ ᱟᱵᱚᱣᱟᱜ ᱞᱟᱭᱤᱯᱷ ᱨᱮ ᱡᱚᱛᱚ ᱠᱟᱹᱢᱤ ᱜᱮ ᱟᱥᱟᱱ ᱪᱟᱵᱟᱣᱟᱠᱟᱫᱟᱭ ᱟᱨ ᱴᱮᱠᱱᱳᱞᱚᱡᱤ ᱥᱟᱵ ᱤᱫᱤ ᱠᱟᱛᱮ ᱜᱮ ᱡᱚᱛᱚ ᱨᱚᱠᱚᱢ ᱠᱟᱹᱢᱤ ᱜᱮ ᱱᱮᱛᱟᱨ ᱦᱩᱭ ᱤᱫᱤᱜ ᱠᱟᱱᱟ ᱱᱤᱭᱟᱹ ᱠᱚᱜᱮ ᱤᱧᱟᱹᱜ ᱞᱟᱭᱤᱯᱷ ᱨᱮᱦᱚᱸ ᱟᱭᱢᱟ ᱜᱟᱱ ᱵᱚᱫᱚᱞ ᱦᱮᱡ ᱟᱠᱟᱱᱟ